ᱯᱟᱭᱨᱟ ᱦᱮᱡ ᱠᱟᱛᱮᱫ ᱯᱟᱭᱨᱟ ᱨᱮ ᱱᱚᱣᱟ ᱯᱟᱭᱨᱟ ᱛᱟᱭᱱᱚᱢ ᱦᱚᱸ ᱦᱚᱲᱢᱚ ᱠᱚ ᱦᱚᱸ ᱯᱷᱩᱨᱛᱤ ᱵᱩᱡᱷᱟᱹᱜᱼᱟ ᱟᱨ ᱚᱱᱟ ᱦᱮᱸᱥᱟᱨᱟ ᱦᱚᱢ ᱦᱮᱸᱥᱨᱟᱜᱼᱟ ᱟᱨ ᱨᱚᱴᱮ ᱞᱮᱠᱟ ᱦᱚᱢ ᱯᱩᱲᱩᱜ ᱟᱢ ᱱᱚᱣᱟ ᱦᱚᱸ ᱚᱱᱠᱟᱜ ᱟᱢ ᱯᱩᱲᱩᱜ ᱟᱢ ᱛᱚ ᱟᱹᱰᱤ ᱜᱟᱱ ᱱᱚᱝᱠᱟᱜᱮ ᱵᱤᱥᱚᱭ ᱢᱮᱱᱟᱜᱼᱟ ᱯᱟᱭᱨᱟᱜ ᱨᱮ ᱵᱤᱥᱚᱭ ᱱᱚᱝᱠᱟᱜᱮ ᱞᱟᱜᱟ ᱦᱚᱸ ᱚᱱᱟ ᱦᱚᱸ ᱞᱟᱜᱟ ᱱᱟᱥᱮᱱᱟᱜ ᱞᱟᱜᱟ ᱦᱚᱢ ᱵᱩᱡᱷᱟᱹᱣᱟᱢ ᱟᱨ ᱦᱚᱸ ᱯᱷᱩᱨᱛᱤ ᱦᱚᱢ ᱵᱩᱡᱷᱟᱹᱣᱟ ᱦᱮᱸ ᱥᱮ ᱟᱨ ᱚᱱᱠᱟᱛᱮ ᱮᱠᱫᱚᱢ ᱯᱷᱩᱨᱛᱤ ᱦᱚᱢ ᱵᱩᱡᱷᱟᱹᱣᱟ ᱚᱱᱟ ᱞᱟᱜᱟ ᱦᱚᱢ ᱵᱩᱡᱷᱟᱹᱣᱟ ᱟᱨ ᱩᱱᱩᱢ ᱦᱚᱢ ᱩᱱᱩᱢᱚᱜᱼᱟ ᱢᱮᱫ ᱦᱚᱸ ᱟᱨᱟᱜᱼᱟ ᱢᱮᱫᱥᱟ ᱟᱨᱟᱜ ᱠᱟᱛᱮᱫ ᱛᱟᱭᱚᱢᱮᱢ

ᱯᱷᱩᱨᱛᱤ ᱵᱩᱡᱷᱟᱹᱣᱜᱼᱟ ᱚᱱᱟ ᱠᱷᱟᱹᱛᱤᱨᱛᱮ ᱟᱨ ᱢᱮᱫ ᱦᱚᱸ ᱚᱱᱟ ᱨᱚᱴᱮ ᱞᱮᱠᱟᱢ ᱤᱭᱟᱹᱭᱟ ᱯᱩᱰᱩᱜ ᱟᱢ ᱚᱱᱟ ᱦᱚᱸ ᱢᱤᱫᱴᱟᱝ ᱟᱨ ᱱᱚᱣᱟ ᱟᱨᱟᱜ ᱮᱱᱟᱹᱧ ᱯᱷᱩᱨᱛᱤᱢ ᱵᱩᱡᱷᱟᱹᱣᱟ